ᱦᱮᱞᱳ ᱦᱮᱸ ᱦᱮᱸ ᱤᱧᱫᱚ ᱠᱷᱚᱡ ᱪᱟᱢᱯᱟ ᱥᱚᱨᱮᱱᱤᱧ ᱞᱟᱹᱭᱮᱫᱼᱟ ᱟᱫᱚ ᱟᱹᱞᱤ ᱵᱟᱰᱟᱭ ᱥᱟᱱᱟᱭᱮᱫ ᱞᱤᱧᱟ ᱥᱚᱦᱚᱨᱟᱭ ᱫᱚ ᱚᱠᱟ ᱪᱟᱸᱫᱳᱵᱚᱱ ᱢᱟᱱᱟᱣᱟ ᱟᱫᱚ ᱟᱫᱚᱢ ᱢᱟ ᱠᱩᱱᱟᱹᱢᱤ ᱨᱮᱠᱚ ᱢᱟᱱᱟᱣᱟ ᱟᱫᱚᱢ ᱟᱢᱵᱟᱵᱟᱹᱥᱭᱟᱹ ᱨᱮᱠᱚ ᱢᱟᱱᱟᱣᱟ ᱟᱨ ᱱᱤᱛᱚᱜ ᱟᱪᱪᱷᱟ ᱟᱨ ᱛᱤᱱᱟᱹᱜ ᱫᱤᱱᱟᱜ ᱠᱟᱱᱟ ᱱᱚᱣᱟ ᱯᱚᱨᱚᱵᱽ ᱫᱚ ᱟᱪᱪᱷᱟ ᱢᱚᱬᱮ ᱢᱟᱦᱟ ᱯᱨᱚᱛᱷᱚᱢ ᱫᱤᱱ ᱨᱮᱫᱚ ᱟᱫᱚ ᱪᱮᱫᱵᱚᱱ ᱪᱤᱠᱟᱹᱭᱟ ᱟᱪᱪᱷᱟ ᱦᱮᱸ ᱟᱨ ᱫᱚᱥᱟᱨ ᱫᱤᱱ ᱫᱚ ᱦᱮᱸ ᱟᱨ ᱫᱚᱥᱟᱨ ᱫᱤᱱ ᱫᱚ ᱦᱟᱯᱲᱟᱢ ᱠᱚ ᱟᱵᱚᱨᱮᱱ ᱟᱪᱪᱷᱟ ᱛᱮᱥᱟᱨ ᱫᱤᱱ ᱫᱚ ᱟᱪᱪᱷᱟ ᱰᱟᱝᱨᱤ ᱠᱚ ᱠᱟᱰᱟ ᱠᱚ ᱜᱟᱹᱭ ᱠᱚ ᱦᱮᱸ ᱛᱚ ᱦᱳᱭ ᱦᱳᱭ ᱩᱱᱤ ᱥᱚᱦᱚᱨᱟᱭ ᱯᱚᱨᱚᱵᱽ ᱫᱚ ᱟᱹᱰᱤ ᱨᱟᱹᱥᱠᱟᱹ ᱜᱮᱭᱟ ᱛᱚ ᱦᱟᱹᱛᱤ ᱞᱮᱠᱟ ᱠᱚ ᱞᱟᱹᱭ ᱫᱚ ᱦᱟᱹᱛᱤ ᱞᱮᱠᱟᱱ ᱥᱚᱦᱨᱟᱭ ᱯᱚᱨᱚᱵᱽ ᱦᱚᱸ ᱟᱨ ᱱᱚᱣᱟᱨᱮ ᱵᱟᱰᱟᱭᱚᱜᱼᱟ ᱱᱚᱣᱟ ᱨᱮ ᱦᱚᱯᱚᱱ ᱮᱨᱟ ᱢᱤᱥᱨᱟᱛ ᱫᱮᱣᱼᱵᱷᱟᱹᱜᱤᱱ ᱠᱚᱠᱚ ᱱᱮᱶᱛᱟ ᱵᱟᱨᱛᱮ ᱠᱚᱣᱟ ᱦᱮᱸ ᱟᱪᱪᱷᱟ ᱦᱮᱸ ᱴᱷᱤᱠ ᱜᱮᱭᱟ ᱢᱟ ᱛᱚᱵᱮ ᱡᱚᱦᱟᱨ